ᱟᱞᱮᱭᱟᱜ ᱱᱚᱶᱟ ᱵᱤᱨᱵᱷᱩᱢ ᱰᱤᱥᱴᱤᱠ ᱨᱮ ᱫᱟᱜ ᱥᱮ ᱰᱩᱵᱟᱹ ᱚᱱᱠᱟ ᱟᱰᱤ ᱡᱟᱥᱛᱤ ᱩᱱᱟᱹᱜ ᱫᱚ ᱵᱟᱝ ᱦᱳᱭᱳᱜᱼᱟ ᱢᱮᱱᱠᱷᱟᱱ ᱦᱳᱭ ᱵᱟᱲᱟᱣ ᱠᱟᱱ ᱜᱮᱭᱟ ᱟᱭᱢᱟ ᱫᱷᱟᱣ ᱵᱟᱝ ᱦᱳᱭ ᱟᱠᱟᱱᱟ ᱚᱱᱠᱟ ᱫᱚ ᱵᱟᱝ ᱠᱤᱱᱛᱩ ᱫᱟᱜ ᱡᱮᱢᱚᱱ ᱟᱵᱚᱣᱟᱜ ᱱᱚᱶᱟ ᱪᱟᱥ ᱵᱟᱥ ᱨᱮ ᱫᱚᱨᱠᱟᱨᱟ ᱢᱟᱱᱮ ᱫᱚᱨᱠᱟᱨ ᱜᱮᱭᱟ ᱡᱟᱨᱩᱲ ᱜᱮᱭᱟ ᱠᱤᱱᱛᱩ ᱟᱰᱤ ᱡᱟᱥᱛᱤ ᱦᱚᱸ ᱵᱟᱝ ᱴᱷᱤᱠᱟ ᱡᱮᱢᱚᱱ ᱟᱰᱤ ᱡᱟᱥᱛᱤ ᱟᱰᱤ ᱵᱟᱲᱛᱤ ᱫᱟᱜ ᱞᱮᱠᱷᱟᱱ ᱰᱩᱵᱟᱹᱣ ᱦᱳᱭᱳᱜᱼᱟ ᱢᱟᱱᱮ ᱵᱚᱱᱱᱟ ᱦᱳᱭᱳᱜᱼᱟ ᱡᱮᱴᱟ ᱠᱚ ᱢᱮᱛᱟᱜ ᱠᱟᱱ ᱵᱚᱱᱱᱟ ᱚᱱᱟ ᱦᱚᱸ ᱦᱳᱭᱳᱜᱼᱟ ᱟᱰᱤ ᱡᱟᱥᱛᱤ ᱰᱩᱵᱟᱹᱣ ᱦᱳᱭ ᱞᱮᱱ ᱠᱷᱟᱱ ᱡᱮᱢᱚᱱ ᱜᱟᱰᱟ ᱟᱲᱮ ᱟᱲᱮ ᱠᱚᱨᱮ ᱥᱮ ᱡᱟᱦᱟᱸ ᱡᱟᱭᱜᱟ ᱡᱟᱦᱟᱱᱟᱜ ᱥᱚᱵᱽᱡᱤ ᱠᱚ ᱠᱚ ᱪᱟᱥ ᱵᱟᱥ ᱠᱟᱜ ᱠᱷᱟᱱ ᱰᱩᱵᱟᱹᱣ ᱠᱚ ᱦᱳᱭ ᱞᱮᱱ ᱠᱷᱟᱱ ᱚᱱᱟ ᱫᱟᱜ ᱛᱮ ᱚᱱᱟ ᱠᱚ ᱡᱚᱛᱚ ᱱᱚᱥᱴᱚᱜ ᱛᱟᱠᱚᱣᱟ ᱥᱟᱶᱛᱮ ᱟᱰᱤ ᱡᱟᱥᱛᱤ ᱰᱩᱵᱟᱹᱣ ᱞᱮᱠᱷᱟᱱ ᱢᱟᱱᱮ ᱚᱱᱟ ᱜᱟᱰᱟ ᱨᱮᱱᱟᱜ ᱫᱟᱜ ᱠᱚ ᱟᱛᱳ ᱥᱮᱫ ᱦᱤᱡᱩᱜᱼᱟ ᱢᱟᱱᱮ ᱚᱲᱟᱜ ᱠᱚᱦᱚᱸ ᱱᱚᱥᱴᱚᱜᱼᱟ ᱰᱩᱵᱟᱹᱜᱼᱟ ᱠᱚ ᱟᱨ ᱥᱟᱶᱛᱮ ᱩᱱᱠᱩ ᱡᱟᱦᱟᱸ ᱠᱚ ᱢᱟᱱᱮ ᱰᱟᱝᱨᱟ ᱢᱮᱨᱚᱢ ᱜᱟᱹᱭ ᱩᱱᱠᱩ ᱠᱚ ᱛᱟᱦᱮᱱᱟ ᱩᱱᱠᱩ ᱠᱚᱣᱟᱜ ᱦᱚᱸ ᱠᱷᱚᱛᱤ ᱦᱳᱭᱳᱜᱼᱟ ᱩᱱᱠᱩ ᱦᱚᱸᱠᱚ ᱜᱩᱡᱩᱜᱼᱟ ᱟᱛᱳ ᱪᱟᱞᱟᱜ ᱟᱠᱚ ᱟᱭᱢᱟ ᱠᱷᱚᱭᱠᱷᱚᱛᱤ ᱦᱳᱭᱳᱜᱼᱟ ᱥᱟᱶᱛᱮ ᱜᱟᱰᱟᱨᱮᱱ ᱜᱟᱰᱟᱨᱮᱱ ᱥᱮᱱ ᱡᱟᱦᱟᱸ ᱜᱟᱰᱟ ᱠᱚᱨᱮᱱ ᱢᱟᱱᱮ ᱰᱩᱵᱟᱹᱜᱼᱟ ᱛᱚ ᱰᱩᱵᱟᱹ ᱰᱩᱵᱟᱹ ᱠᱷᱟᱛᱤᱨ ᱛᱮ ᱟᱭᱢᱟ ᱨᱚᱠᱚᱢ ᱢᱟᱱᱮ ᱯᱨᱟᱱᱤ ᱠᱚᱠᱚ ᱳᱰᱳᱝᱚᱜᱼᱟ ᱡᱮᱢᱚᱱ ᱵᱤᱧ ᱠᱚ ᱩᱱᱠᱩ ᱩᱱᱠᱩ ᱠᱚᱠᱚ ᱳᱰᱳᱝᱚᱜᱼᱟ ᱛᱚ ᱩᱱᱠᱩ ᱠᱚ ᱩᱱᱠᱩ ᱠᱷᱟᱛᱤᱨ ᱛᱮ ᱟᱭᱢᱟ ᱦᱚᱲ ᱦᱚᱸᱠᱚ ᱜᱚᱡ ᱫᱟᱲᱮᱭᱟᱜᱼᱟ ᱚᱱᱠᱟ ᱦᱳᱭᱳᱜᱼᱟ ᱥᱮ ᱟᱛᱳ ᱥᱮᱫ ᱠᱚ ᱦᱤᱡᱩᱜᱼᱟ ᱚᱱᱠᱟ ᱯᱟᱭᱨᱟ ᱯᱟᱭᱨᱟ ᱛᱮ ᱚᱱᱠᱟ ᱟᱭᱢᱟ ᱨᱚᱠᱚᱢ ᱯᱨᱚᱵᱽᱞᱮᱢ ᱦᱳᱭᱳᱜᱼᱟ ᱛᱚ ᱚᱱᱠᱟᱜᱮ ᱱᱚᱶᱟ ᱠᱚ ᱱᱚᱶᱟ ᱠᱚ ᱡᱟᱥᱛᱤ ᱫᱟᱜ ᱞᱮᱠᱷᱟᱱ ᱱᱚᱶᱟ ᱠᱚ ᱦᱳᱭᱳᱜᱼᱟ ᱵᱚᱱᱱᱟ ᱠᱷᱟᱛᱤᱨ ᱛᱮ ᱟᱨ ᱡᱮᱢᱚᱱ ᱵᱚᱱᱱᱟ ᱠᱷᱟᱛᱤᱨ ᱛᱮ ᱟᱭᱢᱟ ᱨᱚᱠᱚᱢ ᱯᱨᱚᱵᱽᱞᱮᱢ ᱦᱳᱭᱳᱜᱼᱟ ᱴᱷᱤᱠ ᱚᱱᱠᱟ ᱜᱮ ᱟᱰᱤ ᱠᱚᱢ ᱥᱮ ᱠᱷᱚᱨᱟ ᱞᱮᱠᱷᱟᱱ ᱦᱚᱸ ᱟᱭᱢᱟ ᱨᱚᱠᱚᱢ ᱠᱷᱚᱭᱠᱷᱚᱛᱤ ᱦᱳᱭᱳᱜᱼᱟ ᱡᱮᱢᱚᱱ ᱠᱷᱚᱨᱟ ᱞᱮᱠᱷᱟᱡ ᱥᱮ ᱵᱟᱭ ᱫᱟᱜ ᱞᱮᱠᱷᱟᱱ ᱢᱟᱴᱷ ᱢᱟᱴᱷ ᱯᱩᱨᱟᱹ ᱯᱷᱟᱸᱠᱟ ᱛᱟᱦᱮᱱᱟ ᱫᱟᱜ ᱵᱮᱜᱚᱨ ᱛᱮ ᱚᱱᱮ ᱪᱟᱥ ᱵᱟᱥ ᱠᱚ ᱵᱟᱝ ᱦᱳᱭᱩᱳᱜᱼᱟ ᱚᱱᱟ ᱠᱷᱟᱛᱤᱨ ᱛᱮ ᱪᱟᱥᱤ ᱠᱚᱣᱟᱜ ᱟᱰᱤ ᱟᱸᱴ ᱯᱨᱚᱵᱽᱞᱮᱢ ᱦᱳᱭᱳᱜᱼᱟ ᱪᱮᱫ ᱦᱚᱸ ᱢᱟᱱᱮ ᱵᱟᱠᱚ ᱪᱟᱥ ᱫᱟᱲᱮᱭᱟᱜᱼᱟ ᱯᱷᱚᱥᱚᱞ ᱵᱟᱠᱚ ᱩᱛᱯᱟᱫᱚᱱ ᱫᱟᱲᱮᱭᱟᱜᱼᱟ ᱛᱚ ᱚᱱᱟ ᱠᱷᱟᱛᱤᱨ ᱛᱮ ᱢᱟᱱᱮ ᱦᱳᱲᱩ ᱡᱩᱫᱤ ᱵᱟᱝᱻ ᱵᱟᱝ ᱜᱮ ᱩᱛᱯᱟᱫᱚᱱ ᱞᱮᱱᱠᱷᱟᱱ ᱥᱮ ᱵᱟᱠᱚ ᱦᱳᱲᱳ ᱪᱟᱥ ᱵᱟᱝ ᱦᱳᱭ ᱞᱮᱱ ᱠᱷᱟᱱ ᱦᱳᱲᱳ ᱨᱮᱱᱟᱜ ᱫᱟᱢ ᱟᱰᱤ ᱡᱟᱥᱛᱤᱜᱼᱟ ᱥᱮ ᱪᱟᱣᱞᱮ ᱨᱮᱱᱟᱜ ᱫᱟᱢ ᱦᱚᱸ ᱟᱰᱤ ᱡᱟᱥᱛᱤᱜᱼᱟ ᱟᱨ ᱟᱨ ᱪᱟᱣᱞᱮ ᱨᱮᱱᱟᱜ ᱟᱨ ᱠᱷᱚᱨᱟ ᱠᱷᱟᱛᱤᱨ ᱛᱮ ᱟᱭᱢᱟ ᱨᱚᱠᱚᱢ ᱠᱟᱢᱤ ᱦᱚᱸ ᱵᱟᱝ ᱦᱳᱭᱳᱜᱼᱟ ᱥᱮ ᱦᱚᱨ ᱠᱚᱨᱮᱫ ᱠᱚ ᱠᱟᱢᱤᱭᱟ ᱢᱩᱱᱤᱥ ᱠᱚ ᱥᱮ ᱦᱟᱱᱟ ᱱᱤᱭᱟᱹ ᱠᱚ ᱠᱟᱢᱤᱭᱟᱠᱚ ᱚᱱᱟ ᱠᱚ ᱠᱟᱢᱤ ᱵᱮᱜᱚᱨ ᱛᱮ ᱢᱟᱱᱮ ᱦᱚᱲ ᱠᱚᱴᱷᱮᱱ ᱯᱚᱭᱥᱟ ᱠᱚᱦᱚᱸ ᱩᱱᱟᱹᱜ ᱵᱟᱝ ᱛᱟᱦᱮᱱᱟ ᱚᱱᱟ ᱠᱷᱟᱛᱤᱨ ᱛᱮ ᱫᱟᱢ ᱚᱱᱛᱮ ᱡᱟᱥᱛᱤᱣ ᱠᱟᱱᱟ ᱥᱟᱶᱛᱮ ᱟᱠᱟᱞ ᱯᱟᱲᱟᱜᱼᱟ ᱢᱟᱱᱮ ᱨᱮᱸᱜᱮᱡ ᱛᱮ ᱟᱭᱢᱟ ᱦᱚᱲᱟᱜ ᱫᱤᱱ ᱪᱟᱞᱟᱜᱼᱟ ᱚᱝᱠᱟᱜᱮ ᱯᱚᱭᱥᱟ ᱵᱮᱜᱚᱨ ᱛᱮ ᱛᱚ ᱱᱚᱶᱟ ᱠᱚᱜᱮ ᱢᱟᱱᱮ ᱦᱚᱲᱟᱜ ᱞᱟᱭᱤᱯᱷ ᱨᱮ ᱦᱳᱭᱳᱜᱼᱟ ᱥᱟᱶᱛᱮ ᱢᱟᱱᱮ ᱩᱱᱠᱩ ᱯᱨᱟᱱᱤ ᱠᱚᱣᱟᱜ ᱦᱚᱸ ᱟᱭᱢᱟ ᱨᱚᱠᱚᱢ ᱯᱨᱚᱵᱽᱞᱮᱢ ᱦᱳᱭᱳᱜᱼᱟ ᱡᱮᱢᱚᱱ ᱫᱟᱜ ᱵᱮᱜᱚᱨ ᱛᱮ ᱢᱟᱴᱷ ᱠᱚᱨᱮ ᱩᱱᱟᱹᱜ ᱜᱷᱟᱸᱥ ᱠᱚᱦᱚᱸ ᱵᱟᱝ ᱛᱟᱦᱮᱱᱟ ᱩᱱᱠᱩᱣᱟᱜ ᱦᱚᱸ ᱡᱚᱢᱟᱜ ᱵᱟᱝ ᱛᱟᱦᱮᱱᱟ ᱛᱚ ᱩᱱᱠᱩ ᱦᱚᱸ ᱟᱰᱤ ᱟᱸᱴ ᱱᱟᱥᱮ ᱢᱟᱱᱮ ᱨᱮᱸᱜᱮᱡ ᱨᱮᱠᱚ ᱛᱟᱦᱮᱱᱟ ᱥᱟᱶᱛᱮ ᱜᱟᱰᱟ ᱠᱚᱨᱮᱱᱟᱜ ᱥᱮ ᱚᱱᱮ ᱜᱟᱹᱰᱤᱭᱟ ᱠᱚ ᱟᱸᱡᱮᱫ ᱟᱸᱡᱮᱫ ᱪᱟᱵᱟᱜᱼᱟ ᱚᱸᱰᱮ ᱫᱟᱜ ᱦᱚᱸ ᱩᱱᱠᱩ ᱵᱟᱠᱚ ᱧᱟᱢᱟ ᱟᱨ ᱫᱟᱜ ᱮᱢᱚᱱ ᱟᱛᱳ ᱨᱮᱢᱟ ᱟᱵᱟᱨ ᱫᱟᱜ ᱦᱚᱸ ᱵᱟᱝ ᱛᱟᱦᱮᱱᱟ ᱚᱱᱟ ᱠᱷᱟᱛᱤᱨ ᱛᱮ ᱟᱰᱤ ᱥᱟᱸᱜᱤᱧ ᱥᱟᱸᱜᱤᱧ ᱠᱷᱚᱱᱟᱜ ᱫᱟᱜ ᱟᱜᱩ ᱠᱚ ᱪᱟᱞᱟᱜ ᱦᱳᱭᱳᱜ ᱛᱟᱠᱚᱣᱟ ᱛᱚ ᱱᱚᱶᱟ ᱠᱚᱜᱮ ᱢᱟᱱᱮ ᱠᱷᱚᱨᱟ ᱦᱳᱭ ᱞᱮᱱ ᱠᱷᱟᱱ ᱢᱟᱱᱮ ᱱᱚᱶᱟ ᱠᱚᱜᱮ ᱦᱚᱲ ᱱᱚᱶᱟ ᱠᱚᱠᱚ ᱯᱷᱮᱥᱟ ᱥᱮ ᱱᱚᱶᱟ ᱠᱚ ᱯᱨᱚᱵᱽᱞᱮᱢ ᱨᱮᱠᱚ ᱧᱩᱨᱩᱜᱼᱟ